ᱢᱚᱬᱮ ᱜᱚᱴᱮᱱ ᱤᱱᱴᱟᱹᱨᱱᱮᱥᱱᱟᱞ ᱥᱤᱴᱤ ᱨᱮᱱᱟᱜ ᱧᱩᱛᱩᱢ ᱤᱧ ᱞᱟᱹᱭ ᱮᱫᱟ ᱡᱟᱦᱟᱸ ᱫᱚ ᱵᱚᱱ ᱞᱟᱹᱭ ᱫᱟᱲᱮᱭᱟᱜᱼᱟ ᱱᱚᱣᱟ ᱡᱮᱜᱮᱛ ᱜᱟᱲ ᱱᱚᱣᱟ ᱡᱮᱜᱮᱛ ᱵᱤᱥᱥᱚ ᱨᱮ ᱡᱟᱦᱟᱸ ᱛᱤᱱᱟᱹᱜ ᱥᱚᱦᱚᱨ ᱵᱟᱡᱟᱨ ᱢᱮᱱᱟᱜᱼᱟ ᱢᱟᱨᱟᱝ ᱚᱱᱟ ᱠᱚ ᱢᱩᱫᱽᱨᱮ ᱢᱚᱬᱮ ᱜᱚᱴᱮᱱ

ᱵᱷᱟᱨᱚᱛ ᱨᱮᱱᱟᱜ ᱫᱤᱞᱞᱤ

ᱵᱟᱝᱞᱟᱫᱮᱥ ᱨᱮᱱᱟᱜ ᱰᱷᱟᱠᱟ

ᱯᱟᱠᱤᱥᱛᱟᱱ ᱨᱮᱱᱟᱜ ᱞᱟᱦᱚᱨ

ᱪᱟᱭᱱᱟ ᱨᱮᱱᱟᱜ ᱵᱤᱡᱤᱝ ᱟᱨ ᱢᱚᱬᱮ ᱫᱚ ᱦᱩᱭᱩᱜ ᱠᱟᱱᱟ ᱤᱝᱞᱮᱱᱰ ᱨᱮᱱᱟᱜ ᱢᱮᱱᱪᱮᱥᱴᱟᱨ ᱥᱤᱴᱤ